ᱥᱟᱶᱛᱟ ᱟᱹᱨᱤ ᱢᱮᱰᱤᱠᱮᱞ ᱤᱧᱫᱚ ᱪᱮᱫ ᱦᱚᱸ ᱵᱟᱝ ᱤᱧᱫᱚ ᱤᱧᱛᱮᱜᱮᱧ ᱪᱮᱥᱴᱟᱨᱮᱜᱮ ᱢᱤᱱᱟᱹᱧᱟ ᱱᱚᱜᱼᱚᱭ ᱥᱟᱶᱛᱟ ᱟᱹᱨᱤ ᱵᱟᱦᱟ ᱥᱚᱦᱚᱨᱟᱭ ᱯᱟᱛᱟ ᱯᱚᱨᱚᱵᱽ ᱡᱚᱛᱚ ᱜᱷᱟᱲᱤᱡᱜᱮ ᱟᱞᱮ ᱫᱚᱞᱮ ᱠᱟᱹᱢᱤ ᱦᱚᱨᱟ ᱫᱚᱞᱮ ᱞᱟᱜᱟᱭᱮᱫ ᱜᱮᱭᱟ ᱤᱧᱫᱚ ᱴᱤᱵᱤ ᱦᱚᱸ ᱵᱟᱹᱧ ᱧᱮᱞᱟ ᱤᱭᱩᱴᱤᱭᱩᱵᱽ ᱦᱚᱸ ᱵᱟᱹᱧ ᱧᱮᱞᱟ ᱪᱮᱫ ᱦᱚᱸ ᱵᱟᱹᱧ ᱧᱮᱞᱟ ᱤᱧᱫᱚ ᱤᱧ ᱛᱮᱜᱮ ᱠᱩᱨᱩᱢᱩᱴᱩ ᱠᱟᱛᱮᱜ ᱤᱧ ᱠᱟᱹᱢᱤ ᱦᱚᱨᱟᱧ ᱞᱟᱜᱟᱣ ᱤᱫᱤᱭᱮᱫᱟ ᱮᱱᱠᱷᱟᱱ ᱟᱨᱦᱚᱸ ᱯᱟᱛᱟ ᱯᱚᱨᱚᱵᱽ ᱨᱮ ᱪᱮᱫᱟᱜ ᱟᱨᱚ ᱪᱮᱛᱟᱱ ᱥᱮᱫ ᱜᱮ ᱠᱟᱢᱤ ᱦᱚᱨᱟ ᱱᱟᱱᱟ ᱦᱩᱱᱟᱹᱨ ᱱᱤᱛ ᱢᱤᱫᱴᱟᱝ ᱠᱷᱟᱡ ᱫᱷᱤᱱᱟᱹᱱ ᱢᱤᱫᱴᱟᱝ ᱚᱱᱠᱟᱞᱮ ᱥᱟᱡᱟᱣ ᱤᱫᱤᱭᱫᱟ ᱤᱧᱫᱚ ᱚᱠᱚᱭᱟᱜ ᱜᱚᱲᱚ ᱨᱮᱦᱚᱸ ᱵᱟᱹᱱᱩᱧᱟ ᱟᱨ ᱤᱧᱫᱚ ᱚᱠᱚᱭᱟᱜ ᱦᱚᱸ ᱵᱟᱹᱧ ᱯᱤᱪᱷᱟᱹᱣ ᱟᱠᱟᱫᱟ ᱟᱨ ᱤᱧᱦᱚᱸ ᱵᱟᱠᱚ ᱠᱮᱢᱨᱟᱣ ᱠᱟᱹᱫᱤᱧᱟ ᱟᱨ ᱯᱤᱪᱷᱟᱹ ᱦᱚᱸ ᱵᱟᱠᱚ ᱯᱤᱪᱷᱟᱹᱣ ᱠᱟᱫᱤᱧᱟ ᱢᱮᱱᱠᱷᱟᱱ ᱢᱤᱫ ᱫᱷᱟᱣ ᱚᱱᱠᱟᱜᱮ ᱠᱟᱸᱛᱤᱧ ᱟᱸᱠᱟᱣᱫᱟ ᱩᱱᱡᱚᱠᱷᱟᱱ ᱛᱤᱨᱮᱭᱟᱜ ᱠᱷᱚᱫᱟ ᱠᱚ ᱦᱟᱛᱟᱣ ᱞᱮᱫ ᱛᱤᱧᱟᱹ ᱵᱟᱠᱷᱟᱡ ᱫᱚ ᱤᱧᱫᱚ ᱪᱮᱫ ᱨᱮᱜᱮ ᱵᱟᱹᱱᱩᱧᱟ ᱚᱱᱟ ᱠᱚᱨᱮ ᱜᱚᱲᱚ ᱨᱮᱫᱚ ᱟᱨᱚ ᱡᱟᱛᱮ ᱱᱟᱱᱟ ᱦᱩᱱᱟᱹᱨ ᱥᱟᱡᱟᱜ ᱥᱟᱶᱛᱟ ᱟᱹᱨᱤ ᱨᱮ ᱜᱚᱲᱚ ᱥᱚᱯᱚᱦᱚᱫ ᱨᱮ ᱢᱤᱱᱟᱹᱧᱟ ᱚᱱᱟ ᱡᱟᱦᱟᱸ ᱠᱚᱨᱮ ᱥᱟᱶᱛᱟᱞᱤ ᱚᱱᱟ ᱢᱟᱺᱡᱷᱤ ᱯᱟᱨᱜᱟᱱᱟ ᱵᱷᱟᱨᱚᱛ ᱡᱟᱠᱟᱛ ᱩᱱᱡᱚᱠᱷᱮᱡ ᱜᱚᱲᱚ ᱨᱮ ᱢᱤᱱᱟᱹᱧᱟ ᱠᱟᱹᱢᱤ ᱦᱚᱨᱟᱨᱮ ᱢᱤᱱᱟᱹᱧᱟ ᱠᱟᱸᱛ ᱵᱷᱤᱛ ᱢᱟᱧ ᱥᱟᱡᱟᱣᱜᱮ ᱟᱨ ᱩᱱ ᱡᱚᱠᱷᱟᱡ ᱠᱟᱹᱢᱤ ᱦᱚᱨᱟ ᱨᱮᱦᱚᱸ ᱢᱤᱱᱟᱹᱧᱟ ᱡᱚᱛᱚ ᱜᱷᱟᱹᱲᱤᱡ ᱜᱮ ᱤᱧᱫᱚᱧ ᱠᱩᱨᱩᱢᱩᱴᱩ ᱨᱮᱜᱮ ᱢᱤᱱᱟᱹᱧᱟ ᱟᱨᱤᱧ ᱛᱟᱦᱮᱱ ᱜᱮᱭᱟ